ᱤᱧ ᱦᱚᱸ ᱜᱩᱜᱳᱞ ᱪᱤᱛᱟᱹᱨ ᱫᱚᱧ ᱠᱩᱥᱤᱭᱟᱜ ᱜᱮᱭᱟ ᱚᱱᱮᱠ ᱠᱤᱪᱷᱩ ᱧᱟᱢᱚᱜ ᱜᱮᱭᱟ ᱠᱷᱚᱵᱚᱨ ᱠᱚᱦᱚᱸ ᱧᱟᱢᱚᱜ ᱜᱮᱭᱟ ᱡᱟᱦᱟᱸᱱᱟᱜ ᱠᱚᱜᱮᱢ ᱥᱟᱨᱪᱟ ᱚᱱᱟ ᱠᱚᱜᱮᱢ ᱧᱟᱢ ᱜᱮᱭᱟ ᱚᱱᱟ ᱛᱮᱜᱮ ᱵᱚᱞᱮᱧ ᱠᱩᱥᱤᱭᱟᱜ ᱜᱮᱭᱟ ᱜᱩᱜᱳᱞ ᱪᱤᱛᱛᱚᱨ ᱦᱚᱸ